ᱥᱮᱛᱟᱜ ᱨᱮ ᱵᱤᱨᱤᱫ ᱠᱟᱛᱮ ᱫᱟᱠᱟ ᱠᱚ ᱡᱚᱢ ᱠᱟᱛᱮ ᱵᱟᱹᱭᱦᱟᱹᱲ ᱥᱮᱫ ᱪᱟᱞᱟᱣ ᱪᱟᱞᱟᱣ ᱠᱟᱛᱮ ᱦᱳᱲᱳ ᱜᱚᱰᱟ ᱦᱳᱲᱳ ᱠᱚ ᱦᱮᱲᱦᱮᱫ ᱚᱱᱟ ᱠᱚᱜᱮ ᱠᱟᱹᱢᱤ ᱦᱩᱭᱩᱜᱼᱟ ᱟᱨ ᱟᱹᱭᱩᱵ ᱵᱮᱞᱟ ᱞᱮᱱᱠᱷᱟᱡ ᱯᱷᱩᱴᱵᱚᱞ ᱢᱟᱴᱷ ᱨᱮ ᱠᱷᱮᱞᱳᱰ ᱦᱩᱭᱩᱜ ᱠᱟᱱᱟ